ᱫᱩ ᱦᱟᱡᱟᱨ ᱠᱩᱲᱤ ᱥᱟᱞᱨᱮ ᱤᱧ ᱢᱤᱫᱴᱟᱱ ᱳᱣᱟᱥᱤᱝ ᱢᱮᱥᱤᱱ ᱤᱧ ᱦᱟᱛᱟᱣ ᱞᱮᱫᱟ ᱵᱳᱞᱯᱩᱨ ᱵᱟᱡᱟᱨ ᱠᱷᱚᱱ ᱟᱫᱚ ᱚᱱᱟ ᱟᱹᱜᱩ ᱠᱟᱛᱮᱜ ᱳᱣᱟᱥᱤᱱ ᱢᱮᱥᱤᱱ ᱵᱮᱵᱚᱦᱟᱨ ᱠᱟᱛᱮᱜ ᱢᱟᱱᱮ ᱠᱤᱪᱨᱤᱡ ᱥᱚᱵᱚᱜ ᱠᱟᱛᱮᱜ ᱡᱟᱦᱟᱸ ᱟᱹᱰᱤ ᱥᱟᱯᱷᱟ ᱦᱚᱸ ᱥᱟᱯᱷᱟᱜᱼᱟ ᱟᱨ ᱟᱹᱰᱤ ᱠᱚᱢ ᱥᱚᱢᱚᱭ ᱞᱟᱜᱟᱜᱼᱟ ᱟᱨ ᱡᱟᱦᱟᱸ ᱦᱚᱲ ᱦᱚᱸ ᱵᱟᱠᱚ ᱥᱟᱯᱷᱟᱭᱟ ᱢᱮᱥᱤᱱ ᱜᱮ ᱥᱟᱯᱷᱟ ᱦᱚᱪᱚᱭᱟ ᱥᱮᱭ ᱡᱟᱭᱜᱟᱛᱮ ᱡᱟᱦᱟᱸ ᱤᱧᱟᱹᱜ ᱡᱟᱦᱟᱸ ᱠᱟᱹᱢᱤ ᱨᱮᱱᱟᱜ ᱢᱤᱫᱴᱮᱱ ᱴᱟᱭᱤᱢ ᱞᱟᱜᱟᱜ ᱠᱟᱱ ᱛᱟᱦᱮᱸᱜ ᱚᱱᱟ ᱢᱮᱥᱤᱱ ᱚᱱᱟ ᱳᱣᱟᱥᱤᱝ ᱢᱮᱥᱤᱱ ᱨᱮ ᱠᱤᱪᱨᱤᱡ ᱚᱱᱟ ᱴᱟᱭᱤᱢ ᱤᱧ ᱚᱱᱮ ᱵᱟᱹᱧ ᱞᱟᱜᱟᱣ ᱫᱟᱲᱮᱭᱟᱜ ᱠᱟᱱᱟ ᱮᱴᱟᱜ ᱠᱟᱹᱢᱤᱨᱤᱧ ᱞᱟᱜᱟᱣ ᱫᱟᱲᱮᱜ ᱠᱟᱱᱟ ᱚᱱᱟ ᱠᱷᱟᱹᱛᱤᱛᱮ ᱳᱣᱟᱥᱤᱝ ᱢᱮᱥᱤᱱ ᱫᱚ ᱟᱹᱰᱤ ᱵᱷᱟᱹᱜᱤ ᱜᱤᱧ ᱢᱚᱱᱮᱭᱟ ᱟᱨ ᱡᱟᱦᱟᱸᱭ ᱦᱚᱸ ᱡᱚᱛᱚ ᱦᱚᱲ ᱜᱤᱧ ᱢᱮᱛᱟ ᱠᱚᱣᱟ ᱡᱮ ᱱᱤᱭᱟᱹ ᱫᱚ ᱟᱹᱰᱤ ᱵᱷᱟᱹᱜᱤ ᱡᱤᱱᱤᱥ ᱠᱟᱱᱟ ᱱᱤᱭᱟᱹ ᱫᱚ ᱚᱲᱟᱜ ᱨᱮ ᱢᱤᱫᱴᱟᱱ ᱛᱟᱸᱦᱮᱱ ᱫᱚᱨᱠᱟᱨ